ᱟᱵᱩ ᱱᱚᱣᱟ ᱮᱞᱟᱠᱟ ᱨᱮᱫᱚ ᱵᱚᱨᱥᱟ ᱥᱩᱢᱟᱹᱭ ᱦᱩᱲᱩ ᱪᱟᱣᱞᱤᱜᱮ ᱪᱟᱥᱵᱟᱥ ᱦᱩᱭᱩᱜ ᱼᱟ ᱛᱟᱨᱯᱚᱨᱮ ᱨᱟᱵᱟᱝ ᱥᱩᱢᱟᱹᱭ ᱡᱮᱢᱚᱱ ᱛᱩᱲᱤ ᱟᱹᱞᱩ ᱛᱟᱨᱯᱚᱨᱮ ᱛᱤᱞᱢᱤᱧᱠᱩ ᱢᱟᱱᱮ ᱪᱟᱥᱵᱟᱥ ᱠᱟᱛᱮᱜ ᱜᱤ ᱵᱟᱧᱪᱟᱣᱠᱩ ᱛᱟᱦᱮᱱ ᱠᱟᱱᱟ ᱦᱚᱲ ᱤᱱᱟᱹ ᱱᱤᱭᱟᱹᱜᱤ ᱛᱟᱦᱮᱱᱟ ᱟᱭᱢᱟ ᱨᱚᱠᱚᱢᱜᱤ ᱪᱟᱥᱵᱟᱥ ᱦᱩᱭᱩᱜᱼᱟ ᱚᱱᱮᱠ ᱨᱚᱠᱚᱢᱜᱤ